ᱱᱚᱣᱟ ᱵᱮᱝᱜᱚᱞ ᱯᱚᱱᱚᱛ ᱨᱮ ᱟᱭᱢᱟ ᱞᱮᱠᱟᱱ ᱯᱟᱹᱨᱥᱤ ᱤᱫᱤ ᱠᱟᱛᱮᱜ ᱜᱮ ᱯᱟᱲᱦᱟᱣ ᱦᱩᱭᱩᱜ ᱠᱟᱱᱟ ᱡᱮᱞᱮᱠᱟ ᱵᱟᱝᱞᱟ ᱦᱤᱱᱫᱤ ᱤᱝᱨᱮᱡᱤ ᱚᱱᱟ ᱥᱟᱶ ᱥᱟᱱᱛᱟᱞᱤ ᱯᱟᱹᱨᱥᱤ ᱢᱮᱱᱠᱷᱟᱱ ᱟᱵᱚ ᱥᱟᱱᱛᱟᱲᱤ ᱯᱟᱹᱨᱥᱤ ᱛᱮᱵᱚᱱ ᱚᱞᱯᱟᱲᱦᱟᱣ ᱞᱮᱱᱠᱷᱟᱱ ᱟᱵᱚᱣᱟᱜ ᱥᱟᱶᱛᱟ ᱨᱮᱱᱟᱜ ᱟᱹᱨᱤᱪᱟᱹᱞᱤ ᱵᱚᱱᱜᱟ ᱵᱩᱨᱩ ᱚᱱᱟ ᱥᱟᱶ ᱟᱵᱚ ᱨᱮᱱ ᱚᱱᱚᱞᱤᱭᱟᱹ ᱚᱱᱚᱲᱦᱮᱸ ᱚᱱᱟ ᱥᱟᱶ ᱟᱵᱚ ᱨᱮᱱ ᱵᱤᱨ ᱵᱟᱱᱴᱟ ᱠᱚ ᱠᱚᱣᱟᱜ ᱧᱩᱛᱩᱢ ᱥᱮ ᱟᱵᱚᱣᱟᱜ ᱱᱟᱜᱟᱢ ᱵᱚᱱ ᱵᱟᱲᱟᱭ ᱫᱟᱲᱮᱭᱟᱜᱼᱟ ᱟᱨ ᱚᱱᱟ ᱥᱟᱱᱛᱟᱲᱤ ᱯᱟᱹᱨᱥᱤ ᱛᱮᱵᱚᱱ ᱯᱟᱲᱦᱟᱣ ᱞᱮᱱᱠᱷᱟᱱ ᱟᱵᱚᱣᱟᱜ ᱞᱟᱭᱼᱞᱟᱠᱪᱟᱨ ᱚᱱᱟ ᱥᱟᱶ ᱟᱵᱚᱣᱟᱜ ᱟᱹᱨᱤᱪᱟᱹᱞᱤ ᱟᱨᱦᱚᱸ ᱮᱢᱟᱱ ᱠᱚ ᱠᱚᱵᱚᱱ ᱵᱟᱲᱟᱭ ᱫᱟᱲᱮᱭᱟᱜᱼᱟ